ᱦᱮᱞᱳ ᱟᱭᱳ ᱟᱧᱪᱟᱨ ᱨᱮᱥᱴᱩᱨᱮᱱᱴ ᱠᱷᱚᱱᱮᱢ ᱢᱮᱱᱮᱫᱟ ᱛᱨᱤᱥ ᱡᱩᱱ ᱦᱤᱞᱳᱜ ᱟᱞᱮ ᱚᱲᱟᱜᱨᱮ ᱵᱟᱯᱞᱟ ᱢᱮᱱᱟᱜᱼᱟ ᱟᱫᱚ ᱤᱱᱟᱹ ᱦᱤᱞᱳᱜ ᱤᱧ ᱟᱢ ᱫᱳᱠᱟᱱ ᱠᱷᱚᱱ ᱠᱤᱪᱷᱩᱜᱟᱱ ᱢᱟᱱᱮ ᱢᱤᱴᱷᱟᱭᱠᱚ ᱫᱚᱨᱠᱟᱨᱚᱜ ᱠᱟᱱᱟ ᱟᱫᱚ ᱪᱤᱠᱮᱱ ᱯᱷᱨᱟᱭ ᱵᱷᱮᱡᱽ ᱱᱚᱱᱼᱵᱷᱮᱡᱽ ᱟᱨ ᱢᱤᱴᱷᱟᱭᱠᱚ ᱢᱮᱱᱟᱜᱼᱟ ᱡᱟᱦᱟᱸᱞᱮᱠᱟ ᱧᱩᱛᱩᱢᱤᱧ ᱞᱟᱹᱭᱟᱢ ᱠᱟᱱᱟ ᱜᱩᱞᱟᱵᱽ ᱡᱟᱢᱩᱱ ᱫᱷᱳᱥᱟ ᱮᱰᱞᱤ ᱟᱢ ᱱᱚᱣᱟᱠᱚᱢ ᱵᱮᱵᱚᱛᱷᱟ ᱫᱟᱲᱮᱭᱟᱜᱼᱟ ᱤᱱᱟᱹ ᱦᱤᱞᱳᱜ ᱟᱫᱚ ᱦᱳᱭ ᱤᱱᱟᱹ ᱦᱤᱞᱳᱜᱮᱢ ᱵᱮᱵᱚᱥᱛᱷᱟ ᱞᱮᱠᱷᱟᱡᱮᱢ ᱵᱷᱮᱡᱟ ᱞᱮᱠᱷᱟᱡ ᱟᱹᱰᱤ ᱱᱟᱯᱟᱭᱚᱜᱼᱟ ᱡᱟᱦᱟᱸᱞᱮᱠᱟ ᱟᱨ ᱤᱭᱟᱹ ᱚᱱᱟ ᱥᱩᱨᱠᱚᱨᱮ ᱨᱮᱥᱴᱩᱨᱮᱱᱴ ᱢᱮᱱᱟᱜ ᱟᱠᱟᱫᱟ ᱫᱟᱠᱟᱠᱚ ᱩᱛᱩᱠᱚ ᱵᱮᱱᱟᱣ ᱞᱟᱹᱜᱤᱫ ᱟᱢ ᱠᱟᱨᱤᱜᱚᱨ ᱵᱷᱮᱡᱟ ᱫᱟᱲᱮᱭᱟᱠᱚᱣᱟᱢ ᱱᱚᱰᱮ ᱟᱞᱤᱧ ᱩᱱ ᱛᱨᱤᱥ ᱡᱩᱱ ᱦᱤᱞᱳᱜ ᱱᱚᱰᱮ ᱟᱹᱰᱤ ᱢᱟᱨᱟᱝ ᱵᱟᱯᱞᱟ ᱯᱨᱳᱜᱨᱟᱢ ᱛᱟᱞᱮ ᱢᱮᱱᱟᱜᱼᱟ ᱟᱨ ᱡᱚᱛᱚ ᱠᱤᱪᱷᱩ ᱯᱮᱲᱟᱠᱚ ᱦᱤᱡᱩᱜ ᱛᱟᱞᱮᱭᱟ ᱱᱟᱦᱟᱜ ᱛᱳ ᱚᱸᱰᱮᱦᱚᱸ ᱟᱢᱟᱜ ᱟᱢ ᱠᱤᱪᱷᱩᱛᱮ ᱤᱭᱟᱹᱠᱚᱢ ᱮᱢ ᱫᱟᱲᱮᱜᱼᱟ ᱢᱟᱱᱮ ᱱᱚᱱᱼᱵᱷᱮᱡᱽᱠᱚ ᱵᱟᱦᱟᱣ ᱪᱟᱲᱦᱟᱣ ᱠᱟᱛᱮᱫ ᱪᱮᱫᱟᱜ ᱪᱮ ᱠᱚᱢᱥᱮ ᱠᱚᱢ ᱯᱮᱲᱟᱼᱯᱩᱨᱵᱩ ᱛᱟᱞᱮᱠᱚ ᱦᱤᱡᱩᱜᱼᱟ ᱞᱚᱜᱽᱵᱷᱟᱜᱽ ᱫᱮᱲᱥᱚᱼᱫᱩᱥᱚ ᱡᱚᱱᱫᱚᱠᱚ ᱦᱤᱡᱩᱜ ᱜᱮᱭᱟ